ᱮᱠᱥᱮᱱ ᱢᱤᱫᱴᱟᱝ ᱠᱮᱯ ᱵᱩᱠ ᱚᱠᱛᱚ ᱥᱩᱨ ᱥᱩᱯᱩᱨ ᱢᱮᱱᱟᱜ ᱥᱟᱜᱟᱲᱚᱢ ᱠᱩ ᱞᱟᱹᱜᱤᱫ ᱠᱩᱞᱤᱭᱮᱢ ᱴᱷᱟᱶ ᱞᱟᱹᱭ ᱥᱚᱫᱚᱨ ᱢᱮ ᱦᱟᱞᱚᱛ ᱥᱩᱨ ᱥᱩᱯᱩᱨ ᱥᱠᱚᱣᱟᱨ ᱨᱮ ᱚᱠᱟ ᱚᱴᱚ ᱢᱮᱱᱟᱜᱼᱟ ᱠᱩᱞᱤᱭᱮᱢ ᱚᱠᱚᱭᱴᱷᱮᱱ ᱟᱢ ᱥᱩᱨ ᱥᱩᱯᱩᱨ ᱚᱠᱟᱨᱮ ᱪᱟᱞᱟᱜ ᱮᱢ ᱠᱷᱚᱡᱟ ᱚᱱᱟ ᱞᱟᱹᱭ ᱥᱚᱫᱚᱨ ᱢᱮ